ᱦᱮᱸ ᱤᱧ ᱠᱚᱞᱨᱮ ᱫᱟᱜ ᱤᱧ ᱧᱟᱢᱟ ᱤᱧ ᱠᱚᱞᱨᱮ ᱫᱟᱜ ᱧᱩ ᱠᱟᱛᱮᱫ ᱟᱹᱰᱤ ᱱᱟᱯᱟᱭᱤᱧ ᱟᱴᱠᱟᱨ ᱠᱟᱫᱟ ᱞᱟᱦᱟ ᱫᱚ ᱰᱟᱹᱰᱤᱨᱮ ᱫᱟᱜ ᱫᱚ ᱱᱳᱝᱨᱟ ᱧᱚᱜ ᱜᱮ ᱛᱟᱦᱮᱱ ᱠᱟᱱ ᱛᱟᱦᱮᱱᱚᱜᱼᱟ ᱧᱟᱢᱚᱜ ᱠᱟᱱ ᱛᱟᱦᱮᱱᱚᱜᱼᱟ ᱱᱤᱛᱚᱜ ᱫᱚ ᱥᱟᱵ ᱢᱟᱨᱥᱟᱞ ᱠᱚᱞ ᱨᱮᱭᱟᱜ ᱫᱟᱜ ᱧᱩ ᱛᱮ ᱟᱹᱰᱤ ᱱᱟᱯᱟᱭ ᱟᱴᱠᱟᱨᱚᱜ ᱠᱟᱱᱟ ᱥᱮ ᱵᱩᱡᱷᱟᱹᱜ ᱠᱟᱱᱟ ᱪᱮᱫᱟᱜ ᱥᱮ ᱚᱱᱟᱫᱚ ᱯᱚᱨᱤᱥᱠᱟᱨ ᱥᱮ ᱟᱹᱰᱤ ᱱᱟᱯᱟᱭ ᱨᱮ ᱛᱟᱦᱮᱱᱚᱜ ᱠᱟᱱᱟ ᱥᱮ ᱧᱟᱢᱚᱜ ᱠᱟᱱᱟ ᱚᱱᱟ ᱛᱮᱜᱮ ᱟᱹᱰᱤ ᱱᱟᱯᱟᱭ ᱟᱹᱭᱠᱟᱹᱜ ᱠᱟᱱᱟ ᱟᱨ ᱞᱟᱦᱟ ᱫᱚ ᱡᱟᱦᱟᱸ ᱰᱟᱹᱰᱤ ᱨᱮᱭᱟᱜ ᱫᱟᱜ ᱢᱚᱱᱮ ᱦᱩᱭᱩᱜ ᱠᱟᱱ ᱛᱟᱦᱮᱱ ᱚᱱᱟᱫᱚ ᱱᱳᱝᱨᱟ ᱜᱮ ᱛᱟᱦᱮᱸ ᱠᱟᱱᱟ ᱯᱩᱨᱟᱹ ᱯᱩᱨᱤ ᱱᱳᱝᱨᱟ ᱛᱟᱦᱮᱸ ᱠᱟᱱᱟ ᱚᱱᱟᱫᱚ ᱵᱟᱝ ᱢᱮᱱᱚᱜᱼᱟ ᱢᱮᱱᱠᱷᱟᱱ ᱥᱟᱵ ᱢᱟᱨᱥᱟᱞ ᱠᱚᱞ ᱛᱩᱞᱚᱱᱟ ᱫᱚ ᱛᱩᱞᱟᱹ ᱡᱚᱠᱷᱟ ᱞᱮᱠᱷᱟᱡ ᱫᱚ ᱛᱷᱚᱲᱟ ᱱᱳᱝᱨᱟ ᱜᱮ ᱛᱟᱦᱮᱸ ᱠᱟᱱᱟ ᱟᱨ ᱱᱤᱛᱚᱜ ᱥᱟᱵ ᱢᱟᱨᱥᱟᱞ ᱠᱚᱞ ᱫᱚ ᱟᱹᱰᱤ ᱯᱚᱨᱤᱥᱠᱟᱨ ᱯᱚᱨᱤᱪᱷᱚᱱᱱᱚ ᱧᱟᱢᱚᱜ ᱠᱟᱱᱟ ᱚᱱᱟᱛᱮ ᱟᱹᱰᱤ ᱱᱟᱯᱟᱭ ᱟᱹᱭᱠᱟᱹᱜ ᱠᱟᱱᱟ ᱥᱟᱵ ᱢᱟᱨᱥᱟᱞ ᱠᱚᱞ ᱨᱮᱭᱟᱜ ᱫᱟᱜ ᱧᱩ ᱛᱮ